ᱦᱮᱸ ᱪᱮᱫ ᱵᱮᱱ ᱞᱟᱹᱭᱮᱫ ᱛᱟᱦᱮᱸᱫ ᱦᱮᱞᱳ ᱦᱮᱸ ᱦᱮᱸ ᱞᱟᱹᱭ ᱵᱤᱱ ᱦᱮᱸ ᱟᱪᱪᱷᱟ ᱦᱮᱸ ᱦᱮᱸ ᱚ ᱴᱷᱤᱠ ᱜᱮᱭᱟ ᱛᱟᱦᱚᱞᱮ ᱚᱱᱟ ᱫᱚ ᱟᱨ ᱚᱸᱰᱮ ᱨᱮᱰᱤ ᱨᱮ ᱛᱟᱦᱮᱸ ᱦᱟᱛᱚᱲᱚᱜ ᱦᱳᱭ ᱦᱳᱭ ᱨᱮᱰᱤ ᱦᱟᱛᱟᱲ ᱠᱚ ᱯᱮ ᱱᱚᱰᱮ ᱠᱷᱚᱱ ᱪᱟᱞᱟᱣ ᱟᱨ ᱦᱮᱡ ᱮᱠᱫᱚᱢ ᱥᱚᱜᱮᱸ ᱛᱮ ᱞᱟᱫᱮ ᱠᱟᱛᱮᱫ ᱟᱹᱜᱩᱭ ᱦᱩᱭᱩᱜ ᱤᱧ ᱦᱚᱸ ᱮᱰᱮᱠᱷᱟᱱ ᱚᱯᱮᱠᱷᱟᱨᱤᱧ ᱛᱟᱦᱮᱸ ᱦᱟᱛᱟᱲᱚᱜ ᱠᱟᱱᱟ ᱦᱮᱸ ᱦᱮᱸ ᱚᱱᱟ ᱫᱚ ᱦᱮᱸ ᱦᱮᱸ